ᱤᱧ ᱵᱟᱨᱭᱟ ᱪᱮᱭᱟᱨᱤᱧ ᱦᱟᱛᱟᱣ ᱠᱟᱫᱟ ᱵᱟᱨᱭᱟ ᱯᱮᱭᱟ ᱜᱟᱱ ᱦᱟᱛᱟᱣ ᱠᱟᱫᱟ ᱪᱮᱭᱟᱨ ᱛᱚ ᱯᱷᱟᱭᱵᱟᱨ ᱠᱟᱱ ᱛᱤᱧ ᱜᱮᱭᱟ ᱟᱹᱰᱤ ᱢᱚᱡᱽ ᱨᱟᱣᱟᱞ ᱦᱚᱸ ᱨᱟᱣᱟᱞ ᱜᱮᱭᱟ ᱦᱳᱭᱛᱳ ᱢᱚᱱᱮ ᱠᱟᱜ ᱢᱮ ᱡᱟᱦᱟᱸᱥᱮᱱ ᱜᱮᱢ ᱤᱫᱤ ᱠᱮᱫᱟ ᱦᱳᱭᱛᱳ ᱥᱩᱨ ᱧᱚᱜ ᱨᱮᱜᱮ ᱡᱩᱫᱤ ᱩᱢᱩᱞ ᱢᱮᱱᱟᱜ ᱜᱮ ᱚᱸᱰᱮ ᱦᱚᱸᱢ ᱤᱫᱤ ᱫᱟᱲᱮᱜᱼᱟ ᱦᱟᱞᱠᱟ ᱥᱟᱺᱦᱤᱡ ᱮᱢ ᱤᱫᱤ ᱠᱮᱫᱟᱢ ᱟᱹᱜᱩ ᱠᱮᱫᱟᱢ ᱦᱟᱱᱟ ᱟᱫᱚ ᱪᱤᱠᱟᱹᱭᱮᱱᱟ ᱢᱚᱱᱮ ᱠᱟᱜ ᱢᱮ ᱠᱟᱴ ᱨᱮᱭᱟᱜ ᱡᱩᱫᱤᱢ ᱵᱮᱱᱟᱣ ᱦᱚᱪᱚ ᱠᱮᱫᱼᱟ ᱚᱱᱟ ᱛᱚ ᱫᱚᱢᱮ ᱦᱟᱢᱟᱞ ᱜᱮᱭᱟ ᱥᱮ ᱚᱱᱟᱛᱮ ᱤᱧ ᱫᱚ ᱯᱷᱟᱭᱵᱟᱨ ᱪᱮᱭᱟᱨ ᱢᱮᱱᱟᱜ ᱛᱤᱧᱟ ᱚᱱᱟ ᱜᱮ ᱟᱹᱰᱤ ᱠᱩᱥᱤᱣᱟᱫᱟ ᱪᱮᱫ ᱪᱚᱝ ᱟᱹᱰᱤ ᱨᱟᱣᱟᱞ ᱨᱟᱣᱟᱞ ᱦᱩᱭ ᱠᱟᱛᱮ ᱪᱮᱫ ᱪᱚᱝ ᱢᱚᱴᱟᱢᱩᱴᱤ ᱚᱱᱟᱜᱮᱧ ᱠᱩᱥᱤᱭᱟᱜᱼᱟ ᱟᱨ ᱪᱮᱫ ᱪᱚᱝ